ᱤᱧ ᱫᱚ ᱛᱤᱠᱤᱱ ᱵᱮᱲᱟ ᱞᱟᱹᱜᱤᱫ ᱫᱟᱠᱟ ᱫᱟᱹᱞ ᱩᱛᱩ ᱦᱟᱠᱩ ᱩᱛᱩ ᱪᱟᱹᱴᱷᱱᱤ ᱟᱨ ᱯᱟᱯᱚᱲᱠᱩᱧ ᱤᱥᱤᱱᱜᱮᱭᱟ ᱟᱨ ᱟᱹᱭᱩᱵ ᱞᱟᱹᱜᱤᱫ ᱫᱚ ᱩᱱᱟᱹᱜ ᱡᱟᱹᱥᱛᱤ ᱫᱚ ᱵᱟᱝᱤᱧ ᱤᱥᱤᱱᱟ ᱫᱚᱥ ᱵᱟᱨᱳᱴᱤᱜᱟᱱ ᱨᱩᱴᱤ ᱚᱱᱟ ᱥᱟᱶᱛᱮ ᱵᱷᱟᱡᱟ ᱵᱷᱩᱡᱤ ᱤᱱᱟᱹᱜ ᱜᱟᱱᱜᱤ ᱤᱥᱤᱱᱟᱹᱧ ᱟᱨ ᱚᱱᱟ ᱥᱟᱶᱛᱮ ᱛᱷᱚᱲᱟᱜᱟᱱ ᱟᱪᱟᱨᱠᱩ ᱡᱚᱫᱤ ᱛᱟᱦᱮᱱᱟ ᱛᱚ ᱤᱱᱟᱹᱛᱮᱜᱤ ᱪᱟᱞᱟᱜ ᱛᱤᱧᱟᱹ